ᱤᱧᱟᱹᱜ ᱟᱛᱳ ᱨᱮᱫᱚ ᱥᱚᱵᱽᱡᱤ ᱠᱚᱞᱮ ᱨᱚᱦᱚᱭ ᱜᱮᱭᱟ ᱛᱟᱯᱚᱨ ᱜᱟᱹᱰᱭᱟᱹ ᱢᱮᱱᱟᱜ ᱟᱠᱟᱫᱟ ᱦᱟᱠᱳ ᱠᱚᱞᱮ ᱪᱟᱥᱠᱚ ᱜᱮᱭᱟ ᱛᱟᱯᱚᱨ ᱟᱹᱞᱩ ᱠᱚᱞᱮ ᱨᱚᱦᱚᱭ ᱜᱮᱭᱟ ᱮᱫ ᱡᱷᱚᱛᱚ ᱨᱚᱠᱚᱢ ᱥᱚᱵᱽᱡᱤ ᱜᱮᱞᱮ ᱨᱚᱦᱚᱭ ᱜᱮᱭᱟ ᱛᱟᱯᱚᱨ ᱚᱠᱟᱠᱚ ᱫᱚ ᱟᱞᱮᱫᱚ ᱵᱟᱡᱟᱨ ᱨᱮᱞᱮ ᱟᱹᱠᱷᱨᱤᱧ ᱜᱮᱭᱟ ᱦᱟᱠᱳ ᱦᱚᱞᱮ ᱟᱹᱠᱷᱨᱤᱧ ᱠᱚᱜᱮᱭᱟ ᱥᱟᱵ ᱠᱟᱛᱮᱫ ᱟᱨ ᱥᱚᱵᱽᱡᱤ ᱦᱚᱞᱮ ᱟᱹᱠᱷᱨᱤᱧ ᱜᱮᱭᱟ ᱵᱟᱡᱟᱨ ᱨᱮ ᱱᱚᱶᱟ ᱠᱚᱜᱮᱞᱮ ᱠᱟᱹᱢᱤ ᱵᱟᱲᱟᱭ ᱜᱮᱭᱟ ᱟᱨ ᱟᱛᱳᱨᱮᱢᱟ ᱮᱠᱴᱩ ᱛᱷᱚᱲᱟᱜᱟᱱ ᱢᱩᱨᱠᱷᱚ ᱮᱢᱚᱱᱠᱤ ᱵᱩᱫᱽᱫᱷᱤ ᱢᱚᱛᱤ ᱦᱚᱲᱢᱟ ᱢᱮᱱᱟᱜ ᱠᱚᱛᱟᱞᱮᱜᱮ ᱛᱚ ᱩᱱᱠᱩ ᱠᱚ ᱵᱩᱨᱫᱷᱤ ᱠᱚ ᱮᱢᱟᱞᱮᱭᱟ ᱥᱮ ᱥᱚᱨᱠᱟᱨ ᱠᱷᱚᱱᱦᱚᱸ ᱛᱷᱚᱲᱟ ᱥᱟᱦᱟᱡᱽ ᱡᱚ ᱠᱚ ᱮᱢᱟᱞᱮᱭᱟ ᱡᱮᱹ ᱜᱨᱩᱯ ᱠᱷᱚᱱ ᱡᱮ ᱢᱮᱨᱚᱢ ᱠᱚᱠᱚ ᱮᱢᱟᱞᱮᱭᱟ ᱥᱮ ᱰᱟᱹᱝᱨᱤ ᱠᱚᱠᱚ ᱮᱢᱟᱞᱮᱭᱟ ᱥᱮ ᱥᱤᱢᱠᱚ ᱥᱮ ᱜᱮᱰᱮᱠᱚ ᱩᱱᱠᱩ ᱟᱹᱥᱩᱞ ᱠᱟᱛᱮᱫ ᱵᱚᱞᱮ ᱵᱟᱡᱟᱨ ᱨᱮ ᱟᱹᱠᱷᱨᱤᱧ ᱦᱳᱭᱳᱜᱼᱟ ᱤᱱᱟᱹᱛᱮ ᱡᱟᱜᱮ ᱟᱭ ᱩᱯᱟᱹᱭ ᱟᱞᱮᱭᱟᱜ ᱦᱳᱭᱳᱜ ᱛᱟᱞᱮᱭᱟ ᱛᱚ ᱮᱠᱷᱚᱱ ᱫᱚ ᱥᱚᱨᱠᱟᱨ ᱫᱚ ᱵᱷᱟᱜᱮᱜᱮ ᱥᱩᱵᱷᱤᱫᱷᱟ ᱟᱠᱟᱫ ᱞᱮᱭᱟ ᱟᱨ ᱟᱞᱮ ᱟᱛᱳ ᱨᱮᱫᱚ ᱮᱠᱷᱚᱱ ᱫᱚ ᱡᱷᱚᱛᱚ ᱨᱚᱠᱚᱢ ᱥᱟᱠ ᱥᱚᱵᱽᱡᱤ ᱦᱚᱸ ᱦᱳᱭᱳᱜ ᱜᱮᱭᱟ ᱥᱮ ᱚᱱᱮ ᱯᱚᱥᱩ ᱯᱟᱞᱚᱱ ᱫᱤᱠ ᱫᱤᱭᱮᱦᱚᱸ ᱵᱷᱟᱜᱮᱜᱮ ᱩᱱᱱᱚᱛᱤ ᱟᱠᱟᱱᱟ ᱛᱟᱯᱚᱨ ᱱᱚᱜ ᱚᱭ ᱤᱭᱟᱹᱠᱷᱚᱱ ᱜᱨᱩᱯ ᱠᱷᱚᱱ ᱫᱟᱨᱮᱹ ᱠᱚᱞᱮ ᱨᱚᱦᱚᱭ ᱜᱮᱭᱟ ᱚᱱᱟ ᱠᱤᱪᱷᱩᱫᱤᱱ ᱦᱳᱭ ᱞᱮᱱᱠᱷᱟᱱ ᱥᱮ ᱦᱟᱨᱟ ᱞᱮᱱᱠᱷᱟᱱ ᱚᱱᱟᱞᱮ ᱟᱹᱠᱷᱨᱤᱧ ᱜᱮᱭᱟ ᱡᱷᱚᱛᱚ ᱠᱤᱪᱷᱩᱜᱮᱞᱮ ᱠᱚᱨᱟᱣ ᱜᱮᱭᱟ ᱟᱞᱮ ᱟᱛᱳ ᱨᱮᱫᱚ ᱮᱠᱷᱚᱱ ᱫᱚ ᱵᱷᱟᱜᱮ ᱜᱮ ᱢᱮᱱᱟᱜᱼᱟ